ᱴᱤᱠᱤᱴ ᱵᱩᱠᱤᱝ ᱦᱳᱴᱮᱹᱞ ᱵᱩᱠᱤᱝ ᱟᱨ ᱵᱟᱝ ᱚᱲᱟᱜ ᱨᱮᱱᱟᱜ ᱵᱩᱠᱤᱝ ᱞᱟᱹᱜᱤᱫ ᱛᱮ ᱫᱚ ᱢᱟᱲᱟᱝ ᱞᱮᱯᱴᱚᱯ ᱟᱨ ᱵᱟᱠᱷᱟᱱ ᱠᱚᱢᱯᱩᱴᱟᱨ ᱥᱟᱢᱟᱝ ᱨᱮ ᱫᱩᱲᱩᱵ ᱦᱩᱭᱩᱜᱼᱟ ᱞᱮᱯᱴᱚᱯ ᱨᱮ ᱡᱟᱦᱟᱸ ᱴᱤᱠᱤᱴ ᱵᱩᱠᱤᱝ ᱟᱨ ᱦᱳᱴᱮᱹᱞ ᱵᱩᱠᱤᱝ ᱨᱮᱱᱟᱝ ᱥᱟᱭᱤᱰ ᱢᱮᱱᱟᱜᱼᱟ ᱚᱱᱟ ᱥᱟᱭᱤᱰ ᱨᱮ ᱪᱟᱞᱟᱣ ᱠᱟᱛᱮᱫ ᱚᱠᱟ ᱞᱮᱠᱟᱱᱟᱜ ᱴᱤᱠᱤᱴ ᱵᱩᱠᱤᱝ ᱥᱟᱱᱟ ᱠᱟᱱᱟ ᱚᱠᱟ ᱞᱮᱠᱟᱱ ᱦᱳᱴᱮᱹᱞ ᱨᱮ ᱛᱟᱦᱮᱸ ᱥᱟᱱᱟᱭᱮᱫ ᱢᱮᱭᱟ ᱚᱱᱠᱟᱱ ᱦᱳᱴᱮᱹᱞ ᱧᱮᱞ ᱠᱟᱛᱮᱫ ᱚᱸᱰᱮ ᱠᱚᱢ ᱫᱟᱢ ᱥᱮ ᱰᱷᱮᱹᱨ ᱫᱟᱢ ᱵᱮᱹᱥ ᱦᱳᱴᱮᱹᱞ ᱡᱟᱦᱟᱸ ᱟᱹᱰᱤ ᱠᱤᱪᱷᱩ ᱯᱷᱮᱥᱮᱞᱮᱴᱤ ᱢᱮᱱᱟᱜᱼᱟ ᱚᱱᱠᱟᱱ ᱦᱳᱴᱮᱹᱞ ᱨᱮᱦᱚᱸ ᱵᱩᱠᱤᱝ ᱜᱟᱱᱚᱜᱼᱟ ᱚᱱᱟ ᱞᱟᱹᱜᱤᱫ ᱛᱮ ᱱᱮᱛᱟᱨ ᱫᱚ ᱴᱮᱹᱠᱱᱳᱞᱚᱡᱤ ᱵᱮᱥᱤᱭᱮᱱ ᱠᱷᱟᱹᱛᱤᱨ ᱛᱮ ᱚᱲᱟᱜ ᱠᱷᱚᱱᱟᱜ ᱜᱮ ᱫᱩᱲᱩᱵ ᱠᱟᱛᱮᱫ ᱴᱤᱠᱤᱴ ᱵᱩᱠᱤᱝ ᱟᱨ ᱵᱟᱝ ᱦᱳᱴᱮᱹᱞ ᱵᱩᱠᱤᱝ ᱡᱚᱛᱚᱣᱟᱜ ᱜᱮ ᱜᱟᱱᱚᱜ ᱠᱟᱱᱟ ᱱᱚᱣᱟ ᱱᱮᱹᱴᱚᱣᱟᱨᱠ ᱡᱟᱢᱟᱱᱟ ᱨᱮ ᱤᱱᱴᱟᱨᱱᱮᱹᱴ ᱡᱟᱦᱟᱸ ᱯᱷᱮᱥᱮᱞᱤᱴᱤ ᱢᱮᱱᱟᱜᱼᱟ ᱚᱱᱟ ᱟᱹᱰᱤᱜᱮ ᱱᱤᱛᱚᱜ ᱥᱚᱞᱵᱷᱚᱜ ᱟᱠᱟᱱᱟ ᱚᱲᱟᱜ ᱫᱩᱲᱩᱵ ᱠᱟᱛᱮᱫ ᱜᱮ ᱫᱤᱥᱚᱢ ᱫᱩᱱᱤᱭᱟᱹ ᱫᱟᱬᱟᱱ ᱞᱟᱹᱜᱤᱫ ᱟᱨ ᱵᱟᱝ ᱮᱴᱟᱜ ᱡᱟᱭᱜᱟ ᱛᱟᱦᱮᱸ ᱞᱟᱹᱜᱤᱫ ᱦᱚᱸ ᱟᱨᱟᱢ ᱛᱮ ᱴᱤᱠᱤᱴ ᱠᱚ ᱵᱩᱠᱤᱝ ᱜᱟᱱᱚᱜ ᱠᱟᱱᱟ